ᱞᱟᱜᱟᱱ ᱠᱟᱹᱨᱤ ᱦᱳᱴᱮᱞ ᱨᱮ ᱟᱛᱤᱛᱛᱚ ᱵᱮᱨᱮᱫ ᱞᱟᱹᱜᱤᱫ ᱜᱚᱲᱚ ᱫᱚ ᱱᱚᱣᱟᱜᱮ ᱡᱮ ᱱᱚᱣᱟ ᱱᱚᱣᱟ ᱮᱱᱮᱡ ᱡᱟᱦᱟᱸ ᱜᱟᱹᱰᱤ ᱠᱚ ᱪᱟᱞᱟᱜ ᱠᱟᱱᱟ ᱚᱱᱟ ᱦᱚᱨ ᱫᱷᱟᱨᱮ ᱠᱚᱨᱮᱫ ᱡᱟᱦᱟᱸ ᱠᱚ ᱦᱳᱴᱮᱞ ᱠᱟᱜ ᱠᱟᱱᱟ ᱩᱱᱠᱩ ᱫᱚ ᱞᱚᱢᱵᱟ ᱞᱚᱢᱵᱟ ᱥᱟᱯᱷᱟᱨ ᱵᱟᱞᱟ ᱦᱚᱲ ᱠᱚ ᱛᱟᱦᱮᱱᱟ ᱟᱫᱚ ᱩᱱᱠᱩ ᱫᱚ ᱚᱱᱟ ᱠᱚᱨᱮ ᱡᱟᱦᱟᱸ ᱠᱚᱨᱮ ᱧᱤᱫᱟᱹᱜ ᱟᱠᱚ ᱵᱟᱝ ᱴᱟᱹᱭᱤᱢ ᱠᱚ ᱦᱩᱭᱩᱜᱼᱟ ᱫᱟᱠᱟ ᱨᱮᱱᱟᱜ ᱮᱱᱠᱷᱟᱱ ᱜᱟᱹᱰᱤᱨᱮᱫᱚ ᱵᱟᱝᱠᱚ ᱵᱮᱱᱟᱣ ᱫᱟᱲᱮᱭᱟᱜ ᱠᱷᱟᱹᱛᱤᱨ ᱛᱮ ᱱᱩᱠᱩ ᱫᱚ ᱚᱱᱟ ᱦᱳᱴᱮᱞ ᱠᱚᱨᱮ ᱠᱚ ᱡᱚᱢᱟ ᱟᱨ ᱚᱸᱰᱮ ᱠᱚ ᱵᱟᱥᱟᱜᱼᱟ ᱤᱱᱟᱹ ᱯᱚᱨᱮ ᱚᱱᱟ ᱵᱟᱥᱟ ᱠᱟᱛᱮᱫ ᱚᱲᱟᱜ ᱫᱚᱠᱚ ᱪᱟᱞᱟᱜᱼᱟ